ᱦᱮᱞᱳ ᱟᱹᱞᱤᱧ ᱨᱟᱹᱡᱩ ᱥᱮᱞᱩᱱ ᱠᱷᱚᱱᱞᱤᱧ ᱢᱮᱱᱮᱫᱼᱟ ᱜᱳᱵᱤᱱᱯᱩᱨ ᱠᱷᱚᱱ ᱟᱪᱪᱷᱟ ᱢᱩᱨᱢᱩ ᱨᱮᱥᱴᱩᱨᱮᱱᱴ ᱟᱪᱪᱷᱟ ᱟᱸᱡᱚᱢ ᱵᱤᱱ ᱥᱮ ᱟᱹᱞᱤᱧ ᱡᱟᱦᱟᱸ ᱥᱟᱢᱟᱱ ᱞᱤᱧ ᱚᱰᱟᱨ ᱞᱮᱫ ᱛᱟᱦᱮᱸ ᱠᱟᱱᱟ ᱞᱟᱹᱰᱩ ᱢᱤᱴᱷᱟᱹᱭ ᱟᱨ ᱵᱤᱥᱠᱩᱴ ᱛᱟᱦᱮᱸ ᱠᱟᱱᱟ ᱟᱫᱚ ᱚᱱᱟ ᱥᱟᱶᱛᱮ ᱱᱚᱝᱠᱟ ᱠᱟᱜ ᱵᱤᱱ ᱡᱮ ᱟᱨ ᱵᱟᱨᱭᱟᱜᱟᱱ ᱥᱟᱢᱟᱱ ᱛᱟᱞᱟᱝ ᱮᱰ ᱠᱟᱜ ᱵᱤᱱ ᱱᱚᱰᱮ ᱟᱹᱞᱩ ᱪᱚᱯ ᱟᱨ ᱥᱚᱢᱚᱥᱟ ᱮᱰ ᱛᱟᱨᱟ ᱠᱟᱜ ᱵᱤᱱ ᱟᱨ ᱱᱚᱣᱟ ᱫᱚ ᱱᱚᱰᱮ ᱜᱳᱵᱤᱱᱯᱩᱨ ᱴᱷᱤᱠᱟᱹᱱᱟ ᱵᱟᱝ ᱠᱟᱛᱮᱫ ᱱᱚᱣᱟ ᱥᱟᱢᱟᱱ ᱫᱚ ᱟᱨᱚ ᱛᱷᱚᱲᱟ ᱛᱮᱵᱤᱱ ᱥᱮᱴᱮᱨ ᱠᱟᱜᱼᱟ ᱛᱟᱵᱚᱱ ᱦᱮᱸ ᱟᱨ ᱱᱚᱣᱟ ᱞᱟᱹᱜᱤᱫ ᱛᱮ ᱟᱹᱵᱤᱱ ᱟᱹᱰᱤ ᱟᱹᱰᱤ ᱥᱟᱨᱦᱟᱣ